ᱤᱧᱟᱹᱜ ᱡᱚᱛᱚ ᱠᱷᱚᱱ ᱢᱟᱨᱟᱝ ᱫᱚ ᱫᱟᱲᱮ ᱫᱚ ᱦᱩᱭᱩᱜ ᱠᱟᱱ ᱛᱤᱧᱟᱹ ᱵᱟᱹᱧ ᱵᱚᱛᱚᱨᱚᱜᱼᱟ ᱡᱟᱦᱟᱱᱟᱜ ᱨᱮᱜᱮ ᱡᱮᱞᱮᱠᱟ ᱜᱚᱢᱠᱮ ᱠᱚ ᱯᱟᱲᱦᱟᱣ ᱠᱚ ᱮᱢ ᱞᱮᱱ ᱠᱷᱟᱱ ᱥᱮ ᱠᱚᱥᱪᱟᱱ ᱠᱚᱠᱚ ᱮᱢ ᱞᱮᱱ ᱠᱷᱟᱱ ᱮᱱᱥᱟᱨ ᱞᱟᱹᱭ ᱫᱟᱲᱮᱭᱟᱜ ᱟᱹᱧ ᱱᱚᱣᱟ ᱜᱤ ᱤᱧᱟᱹᱜ ᱡᱚᱛᱚ ᱠᱷᱚᱱ ᱢᱟᱨᱟᱝ ᱫᱟᱲᱮ ᱟᱨ ᱤᱧᱟᱹᱜ ᱞᱤᱪᱟᱹᱲ ᱫᱟᱨᱮ ᱫᱚ ᱦᱩᱭᱩᱜ ᱠᱟᱱ ᱛᱤᱧᱟᱹ ᱤᱧ ᱞᱟᱡᱟᱜ ᱟᱹᱧ ᱡᱟᱹᱥᱛᱤ ᱦᱚᱲ ᱠᱚ ᱥᱟᱢᱟᱝ ᱨᱮ ᱡᱟᱦᱟᱱᱟᱜ ᱵᱟᱹᱧ ᱞᱟᱹᱭ ᱫᱟᱲᱮᱭᱟᱜᱼᱟ ᱱᱚᱣᱟ ᱜᱮ ᱤᱧᱟᱹᱜ ᱞᱤᱪᱟᱹᱲ ᱫᱟᱲᱮ ᱫᱚ